ᱟᱵᱚ ᱥᱟᱱᱛᱟᱲ ᱥᱟᱶᱛᱟ ᱨᱮᱫᱚ ᱢᱟᱺᱡᱷᱤ ᱵᱟᱵᱟ ᱜᱮ ᱟᱛᱳ ᱫᱤᱥᱚᱢ ᱨᱤᱱᱤᱡ ᱢᱩᱛᱞ ᱠᱷᱩᱱᱴᱤ ᱫᱚ ᱟᱛᱳ ᱫᱤᱥᱚᱢ ᱨᱮ ᱡᱟᱦᱟᱸᱱᱟᱜ ᱜᱮ ᱟᱱᱟᱴ ᱮᱴᱠᱮᱴᱚᱬᱮ ᱦᱩᱭᱩᱜ ᱫᱚ ᱮᱱᱠᱷᱟᱱ ᱡᱷᱚᱛᱚ ᱠᱷᱚᱱ ᱢᱟᱲᱟᱝ ᱫᱚ ᱟᱛᱳ ᱢᱟᱡᱷᱤ ᱢᱚᱬᱮ ᱦᱚᱲ ᱴᱷᱮᱱ ᱠᱟᱛᱷᱟ ᱫᱚᱦᱚ ᱦᱩᱭᱩᱜᱼᱟ ᱚᱸᱰᱮ ᱡᱷᱚᱛᱚ ᱠᱚ ᱟᱪᱟᱨ ᱵᱤᱪᱟᱹᱨᱟ ᱪᱮᱫ ᱥᱚᱞᱦᱮ ᱚᱰᱚᱠᱚᱜ ᱠᱟᱱᱟ ᱜᱟᱱᱚᱜ ᱠᱟᱱᱟ ᱵᱟᱭ ᱜᱟᱱᱚᱜ ᱠᱟᱱᱟ ᱚᱱᱟ ᱡᱷᱚᱛᱚ ᱠᱚ ᱢᱚᱬᱮ ᱦᱚᱲ ᱟᱨ ᱟᱛᱳ ᱦᱚᱲ ᱚᱱᱟ ᱨᱮ ᱦᱮᱸ ᱨᱮᱵᱮᱱ ᱠᱚ ᱛᱟᱦᱮᱱᱟ ᱛᱚᱵᱮ ᱮᱱᱟᱝ ᱠᱟᱛᱷᱟ ᱠᱚ ᱴᱷᱟᱹᱣᱠᱟᱹᱭᱟ ᱟᱨ ᱡᱩᱫᱤ ᱵᱟᱭ ᱜᱟᱯᱟᱱᱟ ᱤᱱᱟᱹ ᱛᱟᱭᱚᱢ ᱜᱮ ᱛᱷᱟᱱᱟ ᱨᱮ ᱪᱟᱞᱟᱣ ᱠᱟᱛᱮ ᱠᱚ ᱞᱟᱹᱞᱤᱥᱟ ᱟᱨ ᱚᱸᱰᱮ ᱠᱚ ᱥᱚᱞᱦᱮ ᱜᱚᱴᱟᱭᱟ ᱵᱟᱝ ᱜᱟᱱᱚᱜᱼᱟ ᱛᱟᱭᱚᱢ ᱢᱩᱪᱟᱹᱫ ᱨᱮᱫᱚ ᱩᱥᱩᱞ ᱯᱤᱸᱰᱟᱹ ᱨᱮ ᱪᱟᱞᱟᱣ ᱠᱟᱛᱮᱫ ᱠᱚ ᱥᱚᱞᱦᱮᱭᱟ ᱚᱱᱠᱟ ᱫᱚ ᱫᱤᱥᱩᱣᱟᱹ ᱞᱟᱹᱜᱤᱫ ᱟᱹᱱ ᱟᱹᱱᱤ ᱟᱹᱱ ᱟᱹᱨᱤ ᱵᱮᱱᱟᱣ ᱨᱮ ᱚᱥᱩᱵᱤᱫᱷᱟ ᱫᱚ ᱵᱟᱭ ᱛᱟᱦᱮᱱᱟ ᱪᱮᱫᱟᱜ ᱥᱮ ᱟᱛᱳ ᱨᱮᱱ ᱫᱤᱥᱟᱹᱣᱟᱹ ᱞᱟᱹᱜᱤᱫ ᱫᱚ ᱟᱹᱱ ᱟᱹᱨᱤ ᱫᱚ ᱢᱟᱺᱡᱷᱤ ᱢᱚᱬᱮ ᱦᱚᱲ ᱜᱮ ᱠᱟᱱᱟ ᱠᱚ